ᱤᱧ ᱫᱚ ᱡᱚᱛᱚ ᱠᱷᱚᱱ ᱢᱚᱡᱽ ᱟᱨᱠᱤ ᱡᱚᱛᱚ ᱠᱷᱚᱱᱤᱧ ᱠᱩᱥᱤᱭᱟᱜᱼᱟ ᱥᱮᱞᱟᱭ ᱠᱟᱹᱢᱤ ᱤᱧ ᱫᱚ ᱟᱭᱢᱟ ᱨᱚᱠᱚᱢ ᱥᱮᱞᱟᱭᱤᱧ ᱵᱟᱰᱟᱭᱟ ᱡᱟᱦᱟᱸ ᱫᱚ ᱠᱤᱪᱨᱤᱡ ᱜᱮᱫ ᱠᱟᱛᱮᱫ ᱪᱩᱲᱤᱫᱟᱨ ᱵᱞᱟᱣᱩᱡᱽ ᱯᱟᱡᱟᱢᱟ ᱴᱚᱯᱥ ᱛᱟᱯᱚᱨᱮ ᱯᱷᱨᱚᱜᱽ ᱟᱝᱜᱽᱨᱚᱵ ᱠᱚᱧ ᱛᱮᱭᱟᱨ ᱫᱟᱲᱮᱭᱟᱜᱼᱟ ᱟᱨᱦᱚᱸ ᱢᱟᱱᱮ ᱯᱟᱹᱧᱪᱤ ᱨᱮ ᱵᱟᱦᱟ ᱛᱟᱯᱚᱨᱮ ᱢᱟᱨᱟᱜ ᱟᱭᱢᱟ ᱨᱚᱠᱚᱢ ᱰᱤᱡᱟᱭᱤᱱ ᱦᱚᱧ ᱜᱟᱞᱟᱝ ᱨᱟᱠᱟᱵ ᱫᱟᱲᱮᱭᱟᱜᱼᱟ ᱵᱮᱜᱽ ᱠᱚᱦᱚᱧ ᱨᱚᱜᱼᱤᱧ ᱵᱟᱰᱟᱭ ᱜᱮᱭᱟ ᱚᱱᱟ ᱛᱮ ᱥᱮᱞᱟᱭ ᱠᱟᱹᱢᱤ ᱫᱚ ᱟᱹᱰᱤ ᱢᱚᱡᱤᱧ ᱟᱹᱭᱠᱟᱹᱣᱟ ᱚᱱᱟᱛᱮ ᱠᱟᱹᱴᱤᱡ ᱠᱷᱚᱱ ᱜᱮ ᱥᱮᱞᱟᱭᱤᱧ ᱠᱟᱹᱢᱤᱭᱟ ᱟᱨ ᱱᱤᱛ ᱦᱚᱸ ᱠᱟᱹᱢᱤ ᱤᱫᱤᱭᱮᱫ ᱠᱟᱱ ᱜᱤᱭᱟᱹᱧ ᱟᱨ ᱢᱟᱱᱮ ᱥᱮᱞᱟᱭ ᱠᱟᱹᱢᱤ ᱠᱟᱹᱢᱤ ᱛᱮ ᱠᱤᱪᱷᱩ ᱯᱚᱭᱥᱟᱧ ᱚᱨᱡᱚᱱ ᱦᱚᱧ ᱚᱨᱡᱚᱱᱫᱟ ᱟᱨᱦᱚᱸ ᱪᱮᱛᱟᱱ ᱫᱷᱟᱯ ᱨᱮ ᱪᱟᱞᱟᱜ ᱥᱟᱱᱟᱭᱤᱫᱤᱧ ᱠᱟᱱᱟ ᱟᱨ ᱟᱭᱢᱟ ᱨᱚᱠᱚᱢ ᱥᱮᱞᱟᱭ ᱟᱨᱦᱚᱸ ᱵᱟᱰᱟᱭ ᱥᱟᱱᱟᱧᱟ ᱟᱨᱦᱚᱸ ᱡᱟᱛᱮ ᱟᱭᱢᱟ ᱥᱮᱞᱟᱭᱤᱧ ᱪᱮᱫ ᱟᱨᱦᱚᱸ ᱦᱚᱲᱤᱧ ᱪᱮᱫ ᱫᱟᱲᱮᱭᱟᱠᱚ ᱟᱹᱰᱤ ᱜᱟᱱ ᱤᱪᱪᱷᱟᱹ ᱢᱮᱱᱟᱜ ᱛᱤᱧᱟᱹ ᱟᱨ ᱟᱹᱰᱤ ᱟᱸᱴᱜᱤᱧ ᱠᱩᱥᱤᱭᱟᱜᱼᱟ ᱥᱤᱞᱟᱹᱭ ᱠᱟᱹᱢᱤ ᱫᱚ ᱡᱟᱦᱟᱱᱟᱜ ᱠᱚ ᱫᱟᱠᱟ ᱠᱚ ᱡᱚᱢ ᱠᱚ ᱢᱤᱛᱟᱹᱧ ᱟᱨ ᱵᱟᱠᱚ ᱢᱤᱛᱟᱹᱧ ᱛᱟᱣ ᱨᱮᱦᱚᱸ ᱥᱤᱞᱟᱹᱭ ᱠᱟᱹᱢᱤ ᱫᱚ ᱟᱹᱰᱤ ᱜᱤ ᱢᱩᱨᱩᱠᱷ ᱛᱤᱧ ᱠᱚᱨᱟᱣ ᱫᱟᱲᱮᱭᱟᱜᱼᱟ ᱟᱨ ᱦᱚᱲ ᱦᱚᱧ ᱡᱩᱫᱤ ᱠᱚ ᱢᱮᱱ ᱠᱷᱟᱱ ᱫᱚ ᱤᱧ ᱴᱷᱮᱱ ᱠᱷᱚᱱ ᱠᱚ ᱪᱮᱫᱟ ᱚᱱᱟᱦᱚᱧ ᱪᱮᱫ ᱦᱚᱧ ᱪᱮᱫ ᱟᱠᱚᱣᱟ